ᱦᱮᱸ ᱚᱠᱚᱭ ᱵᱤᱱ ᱢᱮᱱ ᱮᱫᱟ ᱦᱮᱸ ᱦᱮᱸ ᱦᱳᱥᱯᱤᱴᱟᱞ ᱜᱮ ᱠᱟᱱᱟ ᱚᱻ ᱛᱟᱦᱚᱞᱮ ᱦᱤᱡᱩᱜ ᱯᱮ ᱦᱳᱥᱯᱤᱴᱟᱞ ᱱᱚᱶᱟ ᱯᱷᱩᱞᱠᱩᱥᱢᱟᱹ ᱦᱳᱥᱯᱤᱴᱟᱞ ᱥᱮᱫ ᱟᱨ ᱤᱭᱟᱹ ᱟᱯᱮ ᱚᱱᱟ ᱟᱹᱛᱩ ᱫᱷᱟᱨᱮ ᱠᱚᱨᱮᱫ ᱡᱟᱦᱟᱸᱱᱟᱜ ᱤᱭᱟᱹ ᱠᱚ ᱢᱮᱱᱟᱜᱼᱟ ᱠᱤ ᱱᱚᱝᱨᱟ ᱰᱚᱵᱷᱟᱜ ᱠᱚ ᱥᱤᱠᱲᱤᱡ ᱠᱚ ᱦᱩᱭᱩᱜ ᱛᱟᱦᱮᱸᱫ ᱡᱟᱦᱟᱸ ᱠᱚᱨᱮᱫ ᱚᱱᱠᱟᱱᱟᱜ ᱦᱳᱭ ᱛᱟᱦᱚᱞᱮ ᱚᱱᱟᱠᱚ ᱥᱟᱯᱷᱟᱭ ᱯᱮ ᱟᱨ ᱚᱱᱠᱟ ᱥᱚᱨᱠᱟᱨ ᱥᱮᱫ ᱠᱷᱚᱱ ᱡᱟᱦᱟᱸᱱᱟᱜ ᱚᱱᱠᱟ ᱵᱮᱵᱚᱥᱛᱷᱟᱭ ᱯᱮ ᱚᱱᱟ ᱵᱤᱞᱪᱤᱝ ᱯᱟᱣᱰᱟᱨ ᱠᱚ ᱟᱹᱜᱩ ᱠᱟᱛᱮᱫ ᱚᱱᱟ ᱠᱚᱨᱮ ᱮᱢᱟᱜ ᱯᱮ ᱟᱨ ᱦᱤᱡᱩ ᱦᱮᱸ ᱱᱚᱰᱮ ᱱᱚᱰᱮ ᱟᱹᱰᱤ ᱜᱟᱱ ᱜᱮᱱᱟᱜ ᱠᱷᱟᱱ ᱵᱤᱱᱟᱹ ᱯᱚᱭᱥᱟᱛᱮ ᱨᱟᱱ ᱠᱚ ᱧᱟᱢᱚᱜ ᱠᱟᱱᱟ ᱚᱱᱟ ᱫᱚ ᱦᱤᱡᱩᱜ ᱯᱮ ᱢᱟᱲᱟᱝ ᱛᱮ ᱟᱨ ᱱᱚᱰᱮ ᱴᱤᱠᱤᱴ ᱠᱟᱴᱟᱣ ᱯᱮ ᱚᱱᱠᱟ ᱜᱮ ᱟᱨ ᱡᱟᱦᱟᱸᱭ ᱠᱚ ᱡᱟᱹᱥᱛᱤ ᱧᱚᱜ ᱠᱚ ᱨᱩᱭᱟᱹᱜ ᱠᱟᱱ ᱠᱷᱟᱱ ᱩᱱᱠᱩ ᱫᱚᱱᱟᱜᱠᱷᱟᱱ ᱠᱚ ᱵᱷᱩᱨᱛᱤ ᱠᱚ ᱦᱟᱛᱟᱣ ᱠᱚᱣᱟ ᱟᱨ ᱠᱚᱢ ᱧᱚᱜ ᱠᱚᱫᱚ ᱱᱟᱜᱠᱷᱟᱱ ᱚᱱᱠᱟ ᱜᱮ ᱨᱟᱱ ᱠᱚ ᱮᱢᱟ ᱠᱚᱣᱟ ᱦᱩ ᱦᱮᱸ ᱦᱮᱸ ᱦᱩᱸ ᱦᱩᱸ ᱴᱷᱤᱠ ᱜᱮᱭᱟ ᱦᱩ